ᱡᱚᱦᱟᱨ ᱜᱮ ᱥᱟᱱᱛᱤᱱᱤᱠᱮᱛᱚᱱ ᱴᱩᱨᱤᱥᱴ ᱞᱚᱡᱽ ᱠᱷᱚᱡ ᱤᱧ ᱢᱮᱱ ᱫᱟ ᱪᱮᱜ ᱤᱧ ᱜᱚᱲᱚ ᱫᱟᱲᱮᱭᱟᱢᱟ ᱜᱚᱢᱠᱮ ᱟᱢ ᱞᱟᱹᱜᱤᱫ ᱡᱚᱢ ᱧᱩ ᱠᱚᱫᱚ ᱛᱤᱠᱤᱱ ᱵᱮᱞᱟ ᱫᱚ ᱫᱟᱠᱟ ᱢᱮᱱᱟᱜᱼᱟ ᱨᱩᱴᱤ ᱢᱮᱱᱟᱜᱼᱟ ᱫᱟᱹᱞ ᱢᱮᱱᱟᱜᱼᱟ ᱥᱚᱵᱽᱡᱤ ᱢᱮᱱᱟᱜᱼᱟ ᱟᱞᱩ ᱯᱚᱥᱛᱩ ᱢᱮᱱᱟᱜᱼᱟ ᱦᱟᱹᱠᱩ ᱡᱤᱞ ᱮᱢᱟᱱ ᱛᱮᱱᱟᱜ ᱠᱚ ᱜᱚᱢᱠᱮ ᱫᱟᱠᱟ ᱟᱨ ᱥᱚᱵᱡᱤ ᱞᱟᱹᱜᱤᱫ ᱫᱚ ᱚᱱᱟ ᱫᱚ ᱟᱥᱤ ᱴᱟᱠᱟ ᱢᱮᱱᱟᱜᱼᱟ ᱟᱪᱪᱷᱟᱼᱟᱪᱪᱷᱟ ᱴᱷᱤᱠ ᱜᱮᱭᱟ ᱜᱚᱢᱠᱮ ᱟᱹᱰᱤ ᱱᱟᱯᱟᱭ ᱟᱢᱟᱜ